ᱯᱩᱨᱩᱞᱤᱭᱟᱹ ᱯᱚᱱᱚᱛ ᱨᱮᱫᱚ ᱚᱱᱮᱠ ᱠᱤᱪᱷᱩ ᱜᱮ ᱦᱩᱭᱩᱜ ᱛᱟᱦᱮᱱᱟ ᱡᱮᱢᱚᱱ ᱦᱩᱭᱩᱜ ᱛᱟᱞᱮᱭᱟ ᱵᱟᱹᱭᱥᱟᱹᱠᱷ ᱵᱚᱸᱜᱟ ᱦᱩᱭᱩᱜ ᱛᱟᱞᱮᱭᱟ ᱢᱟᱜ ᱢᱚᱬᱮ ᱦᱩᱭᱩᱜ ᱛᱟᱞᱮᱭᱟ ᱵᱷᱟᱹᱜᱤ ᱜᱮ ᱫᱟᱜ ᱨᱟᱠᱟᱵ ᱤᱭᱟᱹ ᱠᱚ ᱯᱟᱛᱟ ᱠᱚ ᱯᱟᱛᱟ ᱮᱱᱮᱡ ᱠᱚ ᱵᱟᱦᱟ ᱠᱟᱨᱟᱢ ᱰᱟᱦᱟᱨ ᱡᱚᱛᱚ ᱠᱤᱪᱷᱩ ᱜᱮ ᱮᱢᱟᱱ ᱛᱮᱱᱟᱜ ᱫᱚᱦᱚ ᱦᱩᱭᱩᱜᱼᱟ ᱛᱟᱨᱯᱚᱨ ᱱᱚᱜᱼᱚᱭ ᱡᱮ ᱤᱥᱠᱩᱞ ᱠᱚᱞᱮᱡᱽ ᱨᱮᱱᱟᱜ ᱫᱚ ᱵᱟᱝ ᱦᱩᱭ ᱠᱟᱱᱟ ᱥᱟᱶᱛᱟᱞᱤ ᱛᱮᱫᱚ ᱫᱤᱠᱩᱣᱟᱜ ᱜᱮ ᱦᱩᱭ ᱠᱟᱱᱟ ᱚᱱᱟ ᱠᱚ ᱨᱮᱱᱟᱜ ᱦᱚᱸ ᱞᱟᱹᱠᱛᱤ ᱠᱟᱱᱟ ᱥᱟᱱᱛᱟᱲ ᱛᱮ ᱛᱟᱨᱯᱚᱨ ᱨᱳᱰ ᱠᱚ ᱮᱢᱟᱱ ᱠᱚ ᱵᱤᱵᱷᱤᱱᱱᱚ ᱦᱩᱭ ᱠᱟᱱ ᱜᱮᱭᱟ ᱵᱷᱟᱹᱞᱤᱜᱤᱧ ᱧᱮᱞ ᱠᱟᱫᱟ ᱛᱟᱨᱯᱚᱨᱮ ᱫᱟᱜ ᱴᱮᱝᱠᱤ ᱦᱮᱨᱤ ᱯᱷᱮᱨᱤ ᱦᱩᱭ ᱠᱟᱱᱟ ᱛᱟᱨᱯᱚᱨᱮ ᱚᱝᱜᱚᱱᱚᱣᱟᱲᱤ ᱨᱮᱦᱚᱸ ᱡᱚᱢᱟᱜ ᱠᱚᱫᱚ ᱵᱷᱟᱹᱞᱤ ᱜᱮᱠᱚ ᱮᱢᱟᱠᱚ ᱠᱟᱱᱟ ᱜᱤᱫᱽᱨᱟᱹ ᱠᱚ ᱚᱞᱚᱜ ᱯᱟᱲᱦᱟᱜ ᱠᱚ ᱦᱩᱭᱩᱜ ᱠᱟᱱᱟ ᱟᱫᱚ ᱥᱟᱶᱛᱟᱞ ᱛᱮᱫᱚ ᱵᱟᱝ ᱦᱩᱭ ᱠᱟᱱᱟ ᱢᱟᱱᱮ ᱵᱟᱝᱞᱟ ᱛᱮᱜᱮ ᱟᱨᱠᱤ ᱥᱟᱶᱛᱟᱞ ᱛᱮᱫᱚ ᱵᱟᱝ ᱦᱩᱭᱩᱜᱚᱜ ᱠᱟᱱᱟ ᱦᱮᱸᱜ ᱮ ᱱᱤᱭᱟᱹᱜᱮ ᱟᱞᱮ ᱦᱚᱸᱞᱮ ᱢᱮᱱᱫᱟ ᱪᱮᱫᱟᱜ ᱥᱟᱶᱛᱟᱞ ᱛᱮ ᱡᱚᱠᱷᱚᱱ ᱡᱚᱛᱚ ᱠᱤᱪᱷᱩ ᱦᱩᱭᱩᱜ ᱠᱟᱱᱟ ᱛᱚᱠᱷᱚᱱ ᱥᱟᱶᱛᱟᱞ ᱛᱮ ᱤᱥᱠᱩᱞ ᱠᱚᱞᱮᱡᱽ ᱡᱮᱢᱚᱱ ᱦᱩᱭᱩᱜ ᱢᱟ ᱚᱱᱟᱜᱮ ᱟᱞᱮ ᱦᱚᱸᱞᱮ ᱪᱟᱹᱭ ᱠᱟᱱᱟ ᱟᱨ ᱪᱮᱫ ᱪᱚᱝ ᱱᱤᱭᱟᱹ ᱠᱚᱜᱮ ᱛᱟᱨᱯᱚᱨ ᱪᱮᱫ ᱜᱤᱫᱽᱨᱟᱹᱣᱟᱜ ᱦᱚᱸᱜᱼᱚ ᱱᱚᱝᱠᱟ ᱚᱞᱪᱤᱠᱤᱛᱮ ᱵᱟᱝᱠᱚ ᱫᱟᱲᱮᱭᱟᱜ ᱠᱟᱱᱟ ᱥᱟᱶᱛᱟᱞ ᱛᱮᱫᱚ ᱡᱚᱛᱚᱜᱮ ᱫᱤᱠᱩᱣᱟᱜ ᱤᱭᱟᱹᱛᱮ ᱚᱱᱟ ᱠᱚᱜᱮ ᱞᱟᱹᱭ ᱦᱩᱭᱩᱜ ᱠᱟᱱᱟ